ᱦᱟᱺᱰᱤ ᱯᱟᱹᱣᱨᱟ ᱪᱩᱴᱤ ᱧᱩ ᱠᱟᱛᱮ ᱠᱚᱢ ᱩᱢᱮᱨ ᱨᱮ ᱛᱟᱨᱟ ᱫᱚ ᱧᱩ ᱠᱟᱛᱮ ᱟᱹᱰᱤ ᱟᱹᱰᱤ ᱵᱮᱢᱟᱨ ᱦᱩᱭᱩᱜ ᱠᱟᱱᱟ ᱡᱟᱦᱟᱸ ᱞᱮᱠᱟ ᱴᱤᱵᱤ ᱠᱮᱱᱥᱟᱨ ᱤᱱᱵᱚᱨᱚ ᱨᱮ ᱠᱮᱱᱥᱟᱨ ᱦᱩᱭᱩᱜ ᱠᱟᱱᱟ ᱚᱱᱠᱟᱱ ᱚᱱᱠᱟᱱ ᱢᱟᱨᱟᱝ ᱢᱟᱨᱟᱝ ᱵᱮᱢᱟᱨ ᱦᱩᱭᱩᱜ ᱠᱟᱱᱟ